ᱢᱚᱬᱮ ᱜᱚᱴᱟᱝ ᱯᱮᱲᱟ ᱯᱩᱲᱥᱤᱭᱟᱜ ᱦᱚᱲᱟᱜ ᱧᱩᱛᱩᱢ ᱫᱚ ᱱᱚᱝᱠᱟ ᱱᱟᱦᱟᱜ ᱞᱤᱧ ᱞᱟᱹᱭᱮᱫᱼᱟ ᱡᱮᱢᱚᱱ ᱯᱨᱚᱛᱷᱚᱢᱚᱛᱚ ᱢᱮᱱᱟᱭᱟ ᱱᱚᱜᱼᱚᱭ ᱫᱳᱠᱟᱱᱫᱟᱨ ᱥᱮᱹᱰ ᱵᱟᱞᱟ ᱵᱤᱯᱤᱱ ᱥᱚᱨᱮᱱ ᱚᱱᱟ ᱥᱟᱶᱛᱮ ᱢᱮᱱᱟᱜ ᱠᱤᱱᱟ ᱜᱩᱨᱩ ᱜᱚᱢᱠᱮ ᱯᱷᱩᱫᱟᱹᱱ ᱢᱩᱨᱢᱩ ᱥᱟᱶᱛᱮ ᱢᱮᱱᱟᱜ ᱠᱤᱱᱟ ᱢᱟᱪᱮᱫ ᱜᱚᱢᱠᱮ ᱨᱚᱵᱤ ᱦᱮᱵᱨᱚᱢ ᱚᱱᱟ ᱥᱟᱶᱛᱮ ᱢᱮᱱᱟᱜ ᱠᱤᱱᱟ ᱯᱟᱨᱜᱟᱱᱟ ᱵᱟᱵᱟ ᱫᱟᱥᱨᱚᱛᱤ ᱦᱟᱸᱥᱫᱟ ᱚᱱᱟ ᱥᱟᱶᱛᱮ ᱢᱮᱱᱟᱜ ᱠᱤᱱᱟ ᱱᱟᱭᱠᱮ ᱵᱟᱵᱟ ᱞᱚᱠᱠᱷᱚᱱ ᱦᱟᱸᱥᱫᱟ ᱱᱩᱠᱩ ᱠᱚᱣᱟᱜ ᱧᱩᱛᱩᱢ ᱞᱟᱹᱭ ᱠᱟᱛᱮᱫ ᱜᱮ ᱱᱟᱦᱟᱜ ᱟᱹᱞᱤᱧᱟᱜ ᱠᱟᱛᱷᱟ ᱱᱚᱰᱮ ᱜᱮᱞᱤᱧ ᱢᱩᱪᱟᱹᱫᱮᱜᱼᱟ